ᱤᱧᱟᱹᱜ ᱴᱚᱴᱷᱟ ᱨᱮᱱ ᱦᱚᱲ ᱠᱚ ᱡᱟᱦᱟᱸ ᱯᱟᱹᱨᱤᱥ ᱠᱟᱛᱷᱟ ᱞᱟᱹᱭ ᱟᱠᱚ ᱟᱨ ᱡᱚᱜᱟ ᱡᱳᱜᱽ ᱨᱮᱭᱟᱜ ᱩᱫᱚᱜᱽ ᱵᱮᱵᱚᱦᱟᱨ ᱡᱷᱚᱛᱚ ᱠᱷᱚᱱ ᱵᱮᱥᱤ ᱵᱚᱦᱟᱨᱚᱜᱼᱟ ᱡᱟᱦᱟᱸ ᱯᱟᱹᱨᱤᱥ ᱚᱱᱟ ᱫᱚ ᱥᱟᱱᱛᱟᱲᱤ ᱟᱨ ᱚᱱᱟ ᱥᱟᱶ ᱛᱮ ᱵᱟᱝᱞᱟ ᱯᱟᱹᱨᱥᱤ ᱦᱚᱸ